ᱡᱷᱟᱲᱠᱷᱟᱸᱰ ᱨᱮᱱ ᱦᱚᱲ ᱫᱚ ᱟᱹᱰᱤ ᱞᱮᱠᱟᱱ ᱥᱮᱨᱣᱟ ᱠᱚ ᱢᱟᱱᱟᱣᱟ ᱡᱟᱦᱟᱸ ᱞᱮᱠᱟ ᱵᱚᱱ ᱢᱮᱱ ᱫᱟᱲᱮᱭᱟᱜᱼᱟ ᱵᱟᱦᱟ ᱥᱚᱦᱚᱨᱟᱭ ᱠᱟᱨᱟᱢ ᱵᱟᱦᱟ ᱵᱚᱸᱜᱟ ᱨᱮᱫᱚ ᱵᱟᱦᱟ ᱵᱟᱝᱠᱷᱟᱱ ᱜᱮ ᱵᱚᱸᱜᱟ ᱵᱟᱭ ᱦᱩᱭᱩᱜᱼᱟ ᱵᱟᱦᱟ ᱫᱚ ᱱᱤᱦᱟᱹᱛ ᱜᱮ ᱫᱚᱨᱠᱟᱨᱚᱜᱼᱟ ᱵᱟᱦᱟ ᱵᱚᱸᱜᱟ ᱨᱮᱫᱚ ᱵᱟᱦᱟ ᱠᱚᱜᱮ ᱵᱚᱸᱜᱟ ᱦᱩᱭᱩᱜᱼᱟ ᱟᱨ ᱥᱚᱦᱚᱨᱟᱭ ᱨᱮᱫᱚ ᱡᱟᱦᱟᱸ ᱞᱮᱠᱟ ᱵᱚᱱ ᱵᱟᱰᱟᱭᱟ ᱡᱮ ᱰᱟᱹᱝᱨᱤ ᱜᱟᱹᱭ ᱢᱮᱨᱚᱢ ᱠᱚᱵᱚᱱ ᱪᱩᱢᱟᱹᱲᱟ ᱠᱚᱣᱟ ᱵᱚᱸᱜᱟ ᱠᱚᱣᱟᱵᱚᱱ ᱩᱱᱠᱩ ᱵᱚᱱ ᱡᱚᱛᱚᱱ ᱠᱚᱣᱟ ᱤᱱᱟᱹ ᱰᱟᱹᱝᱨᱤ ᱢᱮᱨᱚᱢ ᱵᱟᱝᱠᱷᱟᱱ ᱵᱚᱸᱜᱟ ᱵᱟᱭ ᱦᱩᱭᱩᱜᱼᱟ ᱚᱱᱟ ᱞᱮᱠᱟᱵᱚᱱ ᱢᱮᱱ ᱫᱟᱲᱮᱭᱟᱜᱼᱟ ᱠᱟᱨᱟᱢ ᱵᱚᱸᱜᱟ ᱠᱟᱨᱟᱢ ᱵᱚᱸᱜᱟ ᱦᱚᱸ ᱠᱟᱨᱟᱢ ᱰᱟᱹᱨ ᱵᱟᱝᱠᱷᱟᱱ ᱵᱚᱸᱜᱟ ᱵᱟᱭ ᱦᱩᱭᱩᱜᱼᱟ ᱟᱻᱨ ᱫᱟᱸᱥᱟᱭ ᱫᱟᱸᱥᱟᱭ ᱵᱚᱸᱜᱟ ᱫᱚ ᱟᱥᱚᱞ ᱨᱮᱱᱟᱜ ᱫᱚ ᱛᱟᱵᱚ ᱦᱩᱲᱩ ᱪᱟᱣᱞᱮ ᱨᱮᱱᱟᱜ ᱵᱚᱸᱜᱟ ᱵᱩᱨᱩ ᱠᱟᱱᱟ ᱦᱩᱲᱩ ᱪᱟᱣᱞᱮ ᱟᱨᱡᱟᱣᱟᱵᱚᱱ ᱪᱤᱠᱟᱹᱛᱮ ᱪᱮᱫ ᱞᱮᱠᱟ ᱵᱚᱱ ᱪᱤᱠᱟᱹᱭᱟ ᱚᱱᱮ ᱚᱱᱟᱜᱮ ᱢᱟᱱᱮ ᱟᱹᱰᱤ ᱟᱭᱢᱟ ᱯᱨᱚᱠᱟᱨ ᱨᱮᱱᱟᱜ ᱛᱟᱵᱚᱱ ᱡᱷᱟᱲᱠᱷᱚᱸᱰ ᱨᱮᱱ ᱦᱚᱲ ᱫᱚᱠᱚ ᱞᱟᱠᱪᱟᱨ ᱥᱮᱨᱣᱟ ᱠᱚ ᱢᱟᱱᱟᱣᱟ